ᱩᱲᱤᱥᱥᱟ ᱠᱷᱚᱱᱟᱜ ᱠᱚ ᱦᱮᱡ ᱟᱠᱟᱱᱟ ᱟᱭᱢᱟ ᱦᱚᱲᱠᱚ ᱦᱮᱡ ᱟᱠᱟᱱᱟ ᱟᱨ ᱫᱚᱢᱮ ᱜᱮ ᱞᱩᱜᱽᱲᱤ ᱠᱚ ᱟᱹᱜᱩ ᱟᱠᱟᱫᱤᱧᱟ ᱛᱳ ᱢᱤᱛᱟᱹᱧ ᱠᱟᱱᱟ ᱠᱚ ᱨᱚᱜ ᱟᱞᱮ ᱢᱮᱛᱚ ᱠᱩᱞᱤᱭᱮᱫ ᱠᱚᱣᱟᱹᱧ ᱪᱮᱫᱛᱮᱧ ᱨᱚᱜ ᱟᱯᱮᱭᱟ ᱵᱟᱞᱟ ᱥᱮ ᱦᱟᱛ ᱵᱟᱞᱟ ᱛᱳ ᱢᱮᱱᱮᱫᱟᱠᱚ ᱵᱟᱝ ᱟᱞᱮᱫᱚ ᱛᱤ ᱛᱮ ᱨᱚᱜ ᱟᱞᱮ ᱢᱮ ᱢᱤᱛᱟᱹᱧ ᱠᱟᱱᱟ ᱠᱚ ᱢᱟᱨᱟᱜ ᱮᱢᱟᱣᱟᱛᱟᱞᱮᱢᱮ ᱵᱞᱟᱣᱩᱡᱽ ᱨᱮ ᱥᱟᱹᱲᱤᱨᱮ ᱟᱫᱚ ᱥᱚᱪᱟ ᱵᱟᱲᱟᱭ ᱮᱫᱟᱹᱧ ᱫᱚᱢᱮ ᱜᱮ ᱢᱮᱦᱱᱚᱛ ᱫᱚ ᱯᱟᱲᱟᱜ ᱪᱮ ᱵᱟᱝ ᱢᱮᱱᱫᱟᱠᱚ ᱵᱟᱝ ᱟᱞᱮ ᱫᱚ ᱛᱚᱛᱟ ᱤᱭᱟᱹ ᱨᱩᱯᱩ ᱨᱩᱯᱩ ᱠᱟᱛᱟᱞ ᱞᱮ ᱢᱮ ᱛᱳ ᱢᱮᱱᱮᱫᱟᱹᱧ ᱫᱚᱢᱮ ᱜᱮ ᱢᱮᱦᱱᱚᱛ ᱡᱚᱠᱷᱚᱱ ᱵᱮᱱᱟᱣ ᱠᱟᱛᱮᱫ ᱤᱧ ᱮᱢᱟ ᱠᱚ ᱠᱟᱱᱟ ᱫᱚᱢᱮ ᱢᱚᱡᱽ ᱜᱮ ᱧᱮᱞᱚᱜ ᱠᱟᱱᱟ ᱩᱱ ᱨᱮᱫᱚᱧ ᱢᱮᱱᱮᱫᱟ ᱵᱟᱵᱟ ᱛᱤᱱᱟᱹᱜ ᱢᱚᱡᱽ ᱧᱮᱞᱚᱜ ᱠᱟᱱᱟ ᱟᱫᱚ ᱟᱨᱦᱚᱸ ᱢᱚᱱ ᱫᱚ ᱞᱚᱵᱷᱟᱜ ᱠᱟᱱ ᱛᱤᱧᱟ ᱫᱮᱥᱮ ᱟᱨᱦᱚᱸ ᱤᱧ ᱨᱚᱜ ᱟᱠᱚ ᱢᱟ ᱛᱳ ᱮᱠᱫᱚᱢ ᱦᱟᱛᱷᱤ ᱱᱮᱛᱟᱨ ᱫᱚ ᱦᱟᱛᱷᱤ ᱨᱮᱱᱟᱜ ᱦᱚᱸ ᱮᱢᱟᱜ ᱠᱟᱱᱟ ᱠᱚ ᱦᱚᱲ ᱨᱮᱱᱟᱜ ᱦᱚᱸ ᱮᱢᱟᱜ ᱠᱟᱱᱟ ᱠᱚ ᱫᱚᱢᱮ ᱵᱮᱥᱤᱜᱮ ᱧᱮᱞᱚᱜ ᱠᱟᱱᱟ ᱥᱟᱹᱲᱤ ᱠᱚᱨᱮ ᱛᱳ ᱚᱱᱟ ᱜᱮ ᱵᱮᱱᱟᱣ ᱵᱮᱱᱟᱣᱛᱮ ᱮᱢᱟ ᱠᱚ ᱠᱟᱹᱱᱟᱹᱧ ᱛᱳ ᱟᱹᱰᱤ ᱢᱚᱡᱽ ᱜᱮ ᱧᱮᱞᱚᱜ ᱠᱟᱱᱟ